ᱟᱞᱮ ᱱᱚᱣᱟ ᱟᱹᱛᱩᱨᱮ ᱢᱤᱫ ᱟᱹᱰᱤ ᱢᱟᱨᱟᱝ ᱜᱚᱰᱟ ᱢᱮᱱᱟᱜᱼᱟ ᱢᱟᱱᱮ ᱚᱸᱰᱮᱜᱮ ᱡᱟᱦᱟᱸ ᱛᱤᱱᱟᱹᱜ ᱜᱮ ᱟᱞᱮ ᱯᱨᱳᱜᱨᱟᱢ ᱞᱮ ᱫᱚᱦᱚᱭᱟ ᱡᱟᱦᱟᱸ ᱞᱮᱠᱟ ᱵᱚᱞ ᱮᱱᱮᱡ ᱠᱚ ᱟᱨ ᱥᱟᱶ ᱥᱟᱶᱛᱮ ᱥᱯᱚᱴ ᱠᱚ ᱥᱟᱶ ᱥᱟᱶᱛᱮ ᱟᱟᱨᱦᱚᱸ ᱮᱱᱮᱡ ᱠᱚ ᱦᱩᱭᱩᱜᱼᱟ ᱚᱱᱟ ᱜᱚᱰᱟ ᱨᱮᱜᱮ ᱢᱟᱱᱮ ᱦᱩᱭᱩᱜᱼᱟ ᱱᱚᱣᱟ ᱜᱚᱰᱟ ᱫᱚ ᱟᱵᱚ ᱥᱟᱱᱛᱟᱲ ᱛᱟᱞᱟ ᱨᱮ ᱢᱮᱱᱟᱜᱼᱟ ᱚᱱᱟ ᱤᱫᱤᱛᱮ ᱥᱟᱱᱛᱟᱲ ᱠᱚᱣᱟᱜ ᱜᱮ ᱮᱱᱮᱡ ᱥᱮᱨᱮᱧ ᱞᱟᱹᱭ ᱞᱟᱠᱪᱟᱨ ᱠᱷᱮᱞᱳᱰ ᱦᱮᱯᱨᱟᱣ ᱦᱩᱭᱩᱜᱼᱟ ᱱᱚᱣᱟ ᱠᱮᱥ ᱜᱚᱰᱟ ᱨᱮᱫᱚ ᱴᱟᱴᱟ ᱥᱴᱤᱞ ᱯᱟᱥᱴᱟ ᱥᱮᱫ ᱠᱷᱚᱱ ᱦᱚᱸ ᱵᱟᱨ ᱯᱮ ᱫᱷᱟᱣ ᱯᱷᱩᱴᱵᱚᱞ ᱮᱱᱮᱡ ᱦᱚᱸ ᱦᱩᱭ ᱠᱟᱱᱟ ᱴᱟᱴᱟ ᱥᱴᱤᱞ ᱯᱟᱥᱴᱟ ᱥᱮᱫ ᱠᱷᱚᱱ ᱟᱨᱦᱚᱸ ᱥᱯᱚᱴ ᱠᱚ ᱦᱩᱭ ᱠᱟᱱᱟ ᱥᱟᱶᱼᱥᱟᱶᱛᱮ ᱤᱥᱠᱩᱞ ᱯᱟᱥᱴᱟ ᱥᱮᱫ ᱠᱷᱚᱱ ᱦᱚᱸ ᱥᱯᱚᱴ ᱠᱚ ᱦᱩᱭᱟᱠᱟᱱᱟ ᱚᱱᱟ ᱤᱫᱤᱛᱮ ᱱᱚᱣᱟ ᱜᱚᱰᱟ ᱫᱚ ᱢᱟᱱᱮ ᱱᱚᱣᱟ ᱟ ᱛᱩ ᱴᱚᱞᱟ ᱯᱟᱲᱟ ᱦᱚᱲ ᱢᱟᱱᱮ ᱟ ᱰᱤ ᱱᱟᱯᱟᱭ ᱡᱟᱜᱟ ᱨᱮᱠᱚ ᱵᱮᱱᱟᱣ ᱠᱮᱫ ᱠᱮᱫᱟ ᱠᱚ ᱠᱮᱲᱪᱚ ᱠᱮᱫᱟ ᱱᱚᱣᱟ ᱜᱚᱰᱟ ᱫᱚ ᱢᱟᱱᱮ ᱱᱤᱭᱟᱹ ᱯᱟᱨᱠᱷᱚᱸᱰ ᱨᱮ ᱩᱱᱟᱹᱜ ᱱᱟᱯᱟᱭ ᱡᱟᱜᱟ ᱠᱟᱱᱟ ᱛᱚ ᱱᱚᱰᱮ ᱡᱮᱛᱮ ᱦᱚᱲ ᱠᱚ ᱦᱤᱡᱩᱜᱼᱟ ᱡᱮᱛᱮ ᱦᱚᱲ ᱠᱚ ᱧᱮᱞ ᱫᱟᱲᱮᱭᱟᱜᱼᱟ ᱢᱟᱱᱮ ᱟᱹᱰᱤ ᱱᱟᱯᱟᱭ ᱡᱟᱜᱟᱨᱮ ᱢᱮᱱᱟᱜᱼᱟ ᱟᱹᱰᱤ ᱱᱟᱯᱟᱭ ᱛᱟᱦᱮᱱ ᱱᱟᱯᱟᱭ ᱢᱟᱱᱮ ᱜᱚᱰᱟ ᱠᱟᱱᱟ ᱚᱱᱟ ᱤᱫᱤᱛᱮ ᱟᱞᱮ ᱱᱤᱱᱟᱹᱞᱮ ᱪᱮᱥᱴᱟᱣ ᱠᱟᱜᱼᱟ ᱡᱮ ᱟᱵᱚ ᱥᱟᱱᱛᱟᱲ ᱥᱚᱢᱟᱡᱽ ᱞᱟᱹᱜᱤᱫ ᱡᱟᱦᱟᱸ ᱛᱤᱱᱟᱹᱜ ᱜᱮ ᱠᱟᱹᱢᱤ ᱦᱚᱨᱟ ᱡᱩᱫᱤ ᱡᱟᱦᱟᱸᱭ ᱟᱹᱛᱩᱨᱮᱱ ᱠᱚ ᱠᱚᱨᱟᱣᱟ ᱮᱱᱠᱷᱟᱱ ᱫᱚ ᱢᱟᱱᱮ ᱠᱚᱨᱟᱣ ᱨᱮᱫᱚ ᱫᱟᱣ ᱵᱚᱱ ᱮᱢᱟᱠᱚᱣᱟ ᱟᱨ ᱮᱴᱟᱜ ᱡᱟᱹᱛᱤ ᱡᱚᱠᱷᱚᱱ ᱱᱚᱰᱮ ᱠᱚ ᱠᱚᱨᱟᱣᱟ ᱮᱱᱠᱷᱟᱱ ᱫᱚ ᱩᱱᱠᱩ ᱞᱟᱹᱜᱤᱫ ᱫᱚ ᱱᱚᱰᱮ ᱫᱚ ᱫᱟᱣ ᱫᱚ ᱵᱟᱝᱵᱚᱱ ᱮᱢᱟ ᱠᱚᱣᱟ ᱟᱫᱚ ᱱᱚᱰᱮ ᱫᱚ ᱟᱹᱰᱤ ᱱᱟᱯᱟᱭ ᱱᱟᱯᱟᱭᱜᱮ ᱮᱱᱮᱡ ᱥᱮᱨᱮᱧ ᱠᱚ ᱦᱩᱭᱩᱜ ᱜᱮᱭᱟ ᱟᱫᱚ ᱟᱹᱰᱤ ᱱᱟᱯᱟᱭ ᱡᱟᱭᱜᱟ ᱠᱟᱱᱟ